ᱢᱤᱫᱴᱟᱝ ᱟᱹᱞᱤᱧ ᱵᱟᱡᱟᱨ ᱠᱷᱚᱱᱟᱜ ᱨᱮᱡᱟᱨ ᱞᱤᱧ ᱟᱹᱜᱩ ᱞᱮᱫᱼᱟ ᱟᱨ ᱚᱱᱟ ᱫᱚ ᱵᱮᱥᱛᱮ ᱫᱟᱹᱲᱭᱟᱹ ᱵᱟᱝ ᱦᱭᱚᱜ ᱠᱟᱱᱟ ᱟᱨ ᱠᱷᱚᱵᱚᱨ ᱞᱤᱧ ᱧᱟᱢ ᱠᱮᱜᱼᱟ ᱡᱮ ᱚᱱᱟᱫᱚ ᱵᱞᱮᱰ ᱦᱚᱸ ᱵᱟᱭ ᱴᱷᱤᱠᱟ ᱟᱨ ᱵᱮᱵᱚᱦᱟᱨ ᱠᱟᱛᱮᱫ ᱞᱤᱧ ᱴᱷᱤᱠᱟᱹ ᱠᱮᱫᱼᱟ ᱡᱚᱠᱷᱚᱱ ᱞᱤᱧ ᱵᱮᱵᱚᱦᱟᱨᱮᱫ ᱛᱟᱦᱮᱸᱫᱼᱟ ᱚᱱᱟ ᱡᱚᱠᱷᱚᱱ ᱥᱟᱵ ᱟᱜ ᱦᱚᱸ ᱵᱟᱭ ᱴᱷᱤᱠᱟ ᱟᱨ ᱚᱱᱟ ᱫᱷᱟᱨ ᱦᱚᱸ ᱢᱤᱫ ᱫᱷᱟᱣ ᱤᱭᱟᱹ ᱠᱟᱛᱮᱫ ᱵᱞᱮᱰ ᱢᱤᱫ ᱫᱷᱟᱣ ᱪᱟᱹᱞᱩ ᱠᱟᱛᱮᱫ ᱵᱟᱭ ᱪᱟᱹᱞᱩᱜ ᱠᱟᱱᱟ ᱢᱟᱱᱮ ᱵᱟᱭ ᱵᱟᱭ ᱤᱭᱟᱹ ᱫᱟᱲᱮᱭᱟᱜ ᱠᱟᱱᱟ ᱵᱟᱭ ᱜᱮᱫ ᱫᱟᱲᱮᱭᱟᱜ ᱠᱟᱱᱟ ᱩᱯ ᱟᱨ ᱵᱞᱮᱰ ᱦᱚᱸ ᱢᱤᱫ ᱫᱷᱟᱣ ᱵᱮᱵᱚᱦᱟᱨ ᱠᱟᱛᱮᱫ ᱜᱮ ᱛᱷᱩᱵᱲᱟᱹᱭᱮᱱᱟ ᱟᱨ ᱚᱸᱰᱮ ᱡᱟᱦᱟᱸ ᱠᱨᱤᱢ ᱞᱤᱧ ᱞᱟᱜᱟᱣ ᱞᱮᱫᱼᱟ ᱚᱱᱟ ᱫᱚ ᱪᱮᱛᱟᱱ ᱛᱮᱜᱮ ᱵᱞᱮᱰ ᱵᱟᱭ ᱤᱭᱟᱹ ᱫᱟᱲᱮᱭᱟᱜ ᱛᱮ ᱞᱮᱧᱡᱮᱨ ᱪᱟᱞᱟᱣᱮᱱᱟ ᱚᱱᱟ ᱠᱷᱟᱹᱛᱤᱨ ᱵᱟᱭ ᱜᱮᱫ ᱫᱟᱲᱮᱭᱟᱜ ᱠᱟᱱᱟ ᱟᱫᱚ ᱚᱱᱟ ᱵᱮᱥ ᱵᱟᱹᱞᱤᱧ ᱵᱩᱡᱷᱟᱹᱣ ᱞᱮᱫᱼᱟ ᱚᱱᱟ ᱵᱮᱵᱚᱦᱟᱨ ᱛᱮ ᱨᱮᱡᱟᱨ ᱵᱮᱵᱚᱦᱟᱨ ᱛᱮ ᱟᱨ ᱤᱱᱟᱹ ᱜᱮᱞᱤᱧ ᱞᱟᱹᱭᱟ ᱡᱮ ᱵᱮᱵᱷᱟᱨ ᱵᱮᱥ ᱠᱷᱟᱹᱛᱤᱨ ᱛᱮ ᱚᱱᱟ ᱨᱮᱡᱟᱨ ᱫᱚ ᱵᱟᱝ ᱦᱟᱛᱟᱣ ᱫᱚᱨᱠᱟᱨᱚᱜ ᱠᱟᱱᱟ ᱟᱨ ᱚᱱᱟ ᱵᱟᱹᱞᱤᱧ ᱠᱩᱥᱤᱭᱟᱜ ᱠᱟᱱᱟ ᱚᱱᱟ ᱵᱟᱹᱞᱤᱧ ᱠᱩᱥᱤᱭᱟᱜ ᱠᱷᱟᱹᱛᱤᱨ ᱛᱮ ᱮᱴᱟᱜᱟᱜ ᱯᱨᱚᱰᱟᱠᱴ ᱞᱤᱧ ᱦᱟᱛᱟᱣᱟ ᱟᱨ ᱤᱱᱟᱹ ᱜᱮᱞᱤᱧ ᱞᱟᱹᱭ ᱮᱫᱟ